ᱠᱚᱢᱵᱚᱞ ᱠᱚᱢᱵᱚᱞ ᱫᱚ ᱢᱮᱱ ᱞᱮᱠᱷᱟᱡ ᱠᱚᱢᱵᱚᱞ ᱨᱮᱱᱟᱜ ᱫᱟᱢ ᱦᱚᱸ ᱟᱹᱰᱤ ᱵᱟᱹᱲᱛᱤ ᱜᱮᱭᱟ ᱟᱨ ᱠᱚᱢᱵᱚᱞ ᱫᱚ ᱢᱤᱫ ᱫᱷᱟᱣ ᱪᱚᱠᱚᱡ ᱞᱮᱠᱷᱟᱡ ᱥᱮᱢ ᱥᱟᱯᱷᱟ ᱞᱮᱠᱷᱟᱡ ᱚᱱᱟ ᱫᱚ ᱨᱚᱦᱚᱲ ᱦᱚᱸ ᱵᱟᱝ ᱨᱚᱦᱚᱲ ᱦᱚᱫᱚᱜᱼᱟ ᱵᱟᱝ ᱨᱚᱦᱚᱲ ᱞᱮᱱ ᱠᱷᱟᱡ ᱵᱮᱵᱚᱦᱟᱨ ᱦᱚᱸ ᱵᱟᱢ ᱫᱟᱲᱮᱜ ᱟᱢ ᱱᱚᱝᱠᱟ ᱠᱟᱛᱮ ᱟᱨ ᱱᱚᱣᱟ ᱨᱮᱱᱟᱜ ᱫᱟᱢ ᱦᱚᱸ ᱡᱟᱹᱥᱛᱤ ᱠᱟᱛᱮ ᱱᱚᱣᱟ ᱫᱚ ᱟᱹᱰᱤ ᱮᱴᱟᱜ ᱨᱚᱠᱚᱢ ᱜᱮᱭᱟ ᱟᱨ ᱥᱤᱛᱩᱝ ᱫᱤᱱᱻ ᱦᱚᱸ ᱱᱚᱣᱟ ᱠᱚᱢᱵᱚᱞ ᱫᱚ ᱡᱟᱹᱥᱛᱤ ᱢᱚᱴᱟ ᱜᱮᱛᱮ ᱚᱱᱠᱟ ᱩᱱᱟᱹᱜ ᱥᱤᱛᱩᱝ ᱛᱮᱦᱚᱸ ᱵᱟᱝ ᱨᱚᱦᱚᱲᱚᱜᱼᱟ ᱟᱨ ᱵᱟᱝ ᱨᱚᱦᱚᱲᱚᱜ ᱛᱮ ᱠᱚᱢᱵᱚᱞ ᱫᱚ ᱵᱟᱝ ᱴᱷᱤᱠᱟ